ᱦᱮᱸ ᱞᱟᱹᱭ ᱵᱤᱱ ᱦᱮᱸ ᱠᱟᱱᱟ ᱪᱮᱫ ᱫᱚᱨᱠᱟᱨ ᱛᱟᱹᱵᱤᱱ ᱦᱮᱸ ᱧᱟᱢᱚᱜᱼᱟ ᱧᱟᱢᱚᱜᱼᱟ ᱧᱟᱢᱚᱜᱼᱟ ᱟᱫᱚ ᱪᱮᱫ ᱞᱮᱠᱟᱱ ᱵᱳᱭ ᱠᱚ ᱵᱤᱱ ᱠᱷᱚᱡᱚᱜ ᱠᱟᱱᱟ ᱜᱤᱫᱽᱨᱟᱹ ᱠᱚᱣᱟᱜ ᱵᱳᱭ ᱛᱚ ᱚᱞ ᱤᱛᱩᱱ ᱚᱞ ᱪᱮᱢᱮᱫ ᱱᱚᱝᱠᱟᱱ ᱵᱳᱭ ᱠᱚᱜᱮ ᱫᱚᱨᱠᱟᱨᱚᱜᱼᱟ ᱟᱫᱚ ᱱᱤᱭᱟᱹ ᱜᱷᱟᱹᱲᱤᱡ ᱛᱚ ᱵᱳᱭ ᱠᱚᱢᱟ ᱵᱟᱱᱩᱜᱼᱟ ᱥᱴᱚᱠᱨᱮ ᱛᱟᱦᱚᱞᱮ ᱡᱩᱫᱤ ᱚᱨᱰᱟᱨ ᱵᱤᱱ ᱮᱢᱮᱫ ᱠᱷᱟᱱ ᱛᱟᱦᱚᱞᱮ ᱟᱹᱜᱩ ᱫᱚᱦᱚ ᱠᱟᱜᱼᱟ ᱞᱤᱧ ᱵᱟᱨ ᱥᱤᱧ ᱯᱮᱢᱟᱦᱟ ᱯᱚᱨᱮ ᱟᱫᱚ ᱦᱤᱡᱩᱜ ᱛᱮ ᱤᱫᱤ ᱵᱤᱱ ᱥᱮ ᱪᱮᱫ ᱵᱤᱱ ᱞᱟᱹᱭ ᱮᱫᱟ ᱦᱮᱸ ᱛᱟᱦᱚᱞᱮ ᱚᱨᱰᱟᱨ ᱦᱳᱭᱳᱜ ᱛᱟᱹᱵᱤᱱᱟ ᱡᱮ ᱟᱹᱵᱤᱱ ᱱᱚᱶᱟ ᱵᱳᱭ ᱠᱚᱵᱮᱱ ᱠᱤᱨᱤᱧᱟ ᱛᱟᱦᱚᱞᱮ ᱵᱟᱨᱥᱤᱧ ᱯᱚᱨᱮ ᱦᱤᱡᱩᱜ ᱵᱤᱱ ᱟᱫᱚ ᱤᱫᱤ ᱵᱤᱱ ᱴᱷᱤᱠ ᱜᱮᱭᱟ ᱛᱟᱦᱚᱞᱮ ᱦᱮᱸ ᱫᱚᱦᱚᱭ ᱵᱮᱱ ᱛᱟᱦᱚᱞᱮ